ᱠᱚᱞᱚᱢ ᱨᱮᱭᱟᱜ ᱵᱟᱹᱲᱤᱡ ᱫᱤᱠ ᱫᱚ ᱦᱩᱭᱩᱜ ᱠᱟᱱᱟ ᱵᱮᱜᱽ ᱠᱚᱨᱮ ᱡᱩᱫᱤ ᱠᱚᱞᱚᱢ ᱠᱚ ᱫᱚᱦᱚ ᱠᱟᱜᱼᱟᱢ ᱠᱚᱞᱚᱢ ᱨᱤᱱᱤᱡ ᱵᱚᱞᱴ ᱚᱪᱚᱜ ᱞᱮᱱᱠᱷᱟᱱ ᱡᱟᱦᱟᱸ ᱠᱟᱹᱞᱤ ᱚᱰᱚᱝᱚᱜᱼᱟ ᱚᱱᱟ ᱠᱟᱹᱞᱤ ᱫᱚ ᱵᱮᱜᱽᱨᱮ ᱜᱚᱴᱟ ᱜᱟᱵᱟᱜᱼᱟ ᱥᱟᱣᱛᱮ ᱵᱮᱜᱽ ᱨᱮ ᱵᱳᱭ ᱡᱟᱦᱟᱸ ᱛᱤᱱᱟᱹᱜ ᱛᱟᱦᱮᱱᱟ ᱠᱷᱟᱛᱟ ᱠᱚᱞᱚᱢ ᱠᱚᱦᱚᱸ ᱚᱱᱟ ᱠᱚᱦᱚᱸ ᱜᱟᱵᱟᱜᱼᱟ ᱛᱚ ᱱᱚᱥᱴᱚᱜᱼᱟ ᱥᱟᱶᱛᱮ ᱡᱩᱫᱤ ᱵᱮᱜᱽ ᱨᱮ ᱴᱟᱠᱟ ᱯᱚᱭᱥᱟ ᱠᱚᱢ ᱫᱚᱦᱚ ᱠᱟᱜᱼᱟ ᱚᱱᱟ ᱠᱚᱦᱚᱸ ᱜᱟᱵᱟ ᱞᱮᱱᱠᱷᱟᱱ ᱜᱟᱵᱟᱜ ᱜᱮᱭᱟ ᱟᱨ ᱯᱚᱭᱥᱟ ᱫᱚᱠᱟᱱ ᱨᱮᱢ ᱤᱫᱤ ᱞᱮᱠᱷᱟᱱ ᱫᱚᱠᱟᱱ ᱨᱮ ᱵᱟᱝᱠᱚ ᱦᱟᱛᱟᱣᱟ ᱟᱨ ᱚᱱᱠᱟᱜᱮ ᱠᱚᱞᱚᱢ ᱛᱮᱫᱚ ᱜᱤᱫᱽᱨᱟᱹ ᱠᱷᱮᱹᱞ ᱠᱷᱮᱹᱞ ᱛᱮ ᱦᱩᱲᱩᱝᱚᱜᱼᱟ ᱠᱚ ᱦᱩᱲᱩᱝ ᱞᱮᱱᱠᱷᱟᱱ ᱢᱟᱭᱟᱝ ᱠᱚ ᱩᱰᱩᱝᱚᱜ ᱛᱟᱠᱚᱣᱟ ᱫᱟᱠᱛᱟᱨ ᱚᱲᱟᱜ ᱠᱚ ᱥᱮᱱᱚᱜ ᱦᱩᱭᱩᱜ ᱛᱟᱠᱚᱣᱟ ᱟᱨ ᱜᱤᱫᱽᱨᱟᱹ ᱨᱮᱫᱚ ᱚᱱᱮ ᱠᱚᱞᱚᱢ ᱠᱚ ᱠᱷᱮᱹᱞ ᱠᱷᱮᱹᱞ ᱛᱮᱦᱚᱸ ᱠᱟᱹᱞᱤ ᱪᱤᱴᱭᱟᱹ ᱪᱤᱴᱞᱤ ᱡᱚᱝᱟᱜᱼᱟ ᱠᱚ ᱥᱟᱶᱛᱮ ᱚᱱᱟ ᱦᱚᱲᱢᱚ ᱨᱮᱭᱟᱜ ᱦᱟᱨᱛᱟ ᱨᱮ ᱠᱟᱹᱞᱤ ᱞᱟᱜᱟᱣ ᱞᱮᱱᱠᱷᱟᱱ ᱦᱚᱲᱢᱚᱭ ᱠᱷᱚᱛᱤᱭᱟ ᱚᱱᱟ ᱦᱚᱛᱮᱡ ᱛᱮᱦᱚᱸ ᱫᱟᱠᱛᱟᱨ ᱚᱲᱟᱜ ᱥᱮᱱᱚᱜ ᱦᱩᱭᱩᱜ ᱛᱟᱠᱚᱣᱟ